ᱦᱮᱞᱳ ᱯᱨᱚᱫᱷᱟᱱ ᱢᱚᱱᱛᱨᱤ ᱠᱳᱣᱥᱚᱞ ᱵᱤᱠᱟᱥ ᱡᱳᱡᱚᱱᱟ ᱥᱮᱱᱴᱟᱨ ᱠᱟᱱ ᱜᱮᱭᱟ ᱪᱮ ᱟᱫᱚ ᱤᱧᱫᱚᱧ ᱢᱮᱱᱮᱫᱼᱟ ᱟᱦᱟᱨ ᱴᱚᱞᱟᱠ ᱠᱷᱚᱱᱟᱜ ᱟᱨᱚᱛᱤ ᱴᱩᱰᱩ ᱟᱨ ᱪᱮᱫ ᱪᱮᱫ ᱥᱮᱱᱴᱟᱨ ᱨᱮ ᱪᱮᱫ ᱪᱮᱫ ᱠᱚᱯᱮ ᱠᱷᱩᱞᱟᱹᱣ ᱟᱠᱟᱫᱼᱟ ᱤᱧ ᱢᱟ ᱵᱟᱹᱧ ᱵᱟᱲᱟᱭᱟ ᱚᱱᱟ ᱠᱷᱟᱹᱛᱤᱨ ᱯᱷᱳᱱ ᱛᱤᱧ ᱡᱳᱜᱟᱡᱳᱜᱽ ᱮᱫᱟ ᱟᱨ ᱩᱱᱟᱹᱜ ᱫᱤᱱᱨᱮ ᱯᱷᱨᱚᱢ ᱯᱮᱨᱮᱡ ᱠᱟᱛᱤᱧ ᱮᱢ ᱟᱠᱟᱫᱼᱟ ᱵᱟᱭ ᱦᱮᱡ ᱟᱠᱟᱱᱟ ᱟᱫᱚ ᱚᱱᱟ ᱠᱷᱟᱹᱛᱤᱨ ᱛᱮ ᱵᱟᱰᱟᱭ ᱥᱟᱱᱟᱧ ᱠᱟᱱᱟ ᱡᱮ ᱥᱤᱢ ᱟᱹᱥᱩᱞ ᱞᱟᱹᱜᱤᱫ ᱦᱚᱸ ᱛᱟᱯᱮ ᱢᱮᱱᱟᱜ ᱜᱮᱭᱟ ᱪᱮ ᱟᱨ ᱥᱩᱠᱨᱤ ᱠᱚ ᱟᱹᱥᱩᱞ ᱞᱟᱹᱜᱤᱫ ᱦᱚᱸ ᱛᱚ ᱤᱧᱫᱚ ᱦᱩᱱᱟᱹᱝ ᱚᱱᱟᱫᱚ ᱵᱟᱹᱧ ᱫᱚᱨᱠᱟᱨᱚᱜ ᱠᱟᱱᱟ ᱪᱮᱫ ᱟᱞᱮᱭᱟᱜ ᱫᱚ ᱵᱟᱲᱜᱮ ᱨᱮ ᱛᱟᱞᱮ ᱜᱟᱹᱰᱭᱟᱹ ᱢᱮᱱᱟᱜᱼᱟ ᱟᱫᱚ ᱤᱧᱫᱚ ᱦᱟᱹᱠᱩ ᱠᱚ ᱪᱟᱥ ᱵᱟᱠᱷᱨᱟ ᱜᱮ ᱦᱩᱱᱟᱹᱝᱤᱧ ᱫᱚᱨᱠᱟᱨᱚᱜ ᱠᱟᱱᱟ ᱟᱨ ᱪᱮᱫ ᱞᱮᱠᱟᱨᱮ ᱩᱱᱠᱩ ᱞᱟᱹᱜᱤᱫ ᱡᱚᱢ ᱠᱚ ᱪᱮᱫ ᱞᱮᱠᱟ ᱥᱚᱢᱚᱭ ᱨᱮ ᱮᱢ ᱦᱩᱭᱩᱜᱼᱟ ᱪᱮᱫ ᱞᱮᱠᱟ ᱥᱳᱢᱚᱭ ᱨᱮ ᱠᱤᱨᱤᱧ ᱟᱹᱜᱩ ᱦᱩᱭᱩᱜᱼᱟ ᱚᱱᱟ ᱠᱚᱦᱚᱸ ᱵᱟᱰᱟᱭ ᱥᱟᱱᱟᱧ ᱠᱟᱱᱟ ᱟᱨ ᱡᱟᱦᱟᱸ ᱛᱤᱥ ᱱᱟᱦᱟᱜ ᱯᱷᱚᱨᱚᱢ ᱠᱚᱛᱤᱧ ᱧᱮᱞ ᱯᱮ ᱩᱱᱟᱹᱜ ᱚᱱᱟ ᱠᱷᱟᱹᱛᱤᱨ ᱜᱮᱧ ᱯᱷᱳᱱ ᱟᱠᱟᱫᱼᱟ ᱟᱨ ᱤᱱᱟᱹ ᱫᱚᱧ ᱥᱮᱱᱚᱜᱼᱟ ᱟᱨᱤᱧ ᱴᱨᱮᱱᱤᱝ ᱚᱜᱟᱹᱧ ᱴᱨᱮᱱᱤᱝ ᱞᱟᱹᱜᱤᱫ ᱛᱮᱜᱮᱧ ᱯᱷᱳᱱ ᱟᱠᱟᱫᱼᱟ ᱟᱨ ᱩᱱᱟᱹᱜ ᱫᱤᱱ ᱯᱷᱨᱚᱢ ᱯᱷᱮᱨᱮᱡ ᱠᱟᱛᱮᱫ ᱚᱱᱟ ᱪᱤᱠᱟᱹᱧ ᱮᱢ ᱟᱠᱟᱜᱼᱟ